ᱥᱮᱫᱟᱭ ᱠᱷᱚᱱ ᱫᱚ ᱵᱷᱟᱨᱚᱛ ᱨᱮ ᱯᱷᱮᱥᱮᱱ ᱨᱮᱭᱟᱜ ᱫᱚ ᱟᱹᱰᱤ ᱟᱭᱢᱟ ᱞᱟᱦᱟᱣᱟᱠᱟᱱᱟ ᱥᱮᱫᱟᱭ ᱨᱮᱱ ᱦᱚᱲ ᱫᱚ ᱯᱟᱹᱧᱪᱤ ᱯᱟᱲᱦᱟᱴ ᱞᱩᱜᱽᱲᱤᱡ ᱠᱚ ᱵᱟᱸᱫᱮᱭᱮᱫ ᱠᱟᱱ ᱛᱟᱦᱮᱱᱟ ᱛᱮᱦᱮᱧᱼᱜᱟᱯᱟ ᱡᱩᱜᱽ ᱯᱚᱨᱤᱵᱚᱨᱛᱚᱱ ᱤᱭᱟᱹᱛᱮ ᱵᱷᱟᱨᱚᱛ ᱨᱮᱱ ᱦᱚᱲ ᱫᱚ ᱱᱟᱱᱟ ᱡᱟᱹᱛᱤ ᱨᱮᱱ ᱱᱟᱱᱟ ᱨᱚᱠᱚᱢ ᱦᱚᱲ ᱰᱨᱮᱥ ᱦᱩᱭ ᱠᱟᱱᱟ ᱡᱮᱢᱚᱱ ᱵᱟᱝᱜᱟᱞᱤ ᱯᱩᱡᱳ ᱵᱟᱠᱷᱨᱟ ᱛᱮᱫᱚ ᱥᱟᱲᱤ ᱠᱚᱲᱟ ᱦᱚᱲ ᱠᱚᱫᱚ ᱫᱷᱩᱛᱤ ᱯᱟᱧᱡᱟᱵᱤ ᱮᱵᱚᱝ ᱠᱟᱴᱤᱡ ᱜᱤᱫᱽᱨᱟᱹ ᱠᱚᱫᱚ ᱡᱤᱱᱥ ᱠᱯᱨᱪᱤ ᱱᱤᱭᱟᱹ ᱠᱚᱠᱚ ᱦᱚᱨᱚᱜ ᱮᱫ ᱜᱮᱭᱟ ᱚᱲᱟᱜ ᱨᱮᱠᱚ ᱛᱟᱦᱮᱸᱱ ᱠᱷᱟᱱ ᱥᱮ ᱵᱟᱡᱟᱨ ᱥᱮᱱ ᱨᱮᱫᱚ ᱪᱩᱲᱤ ᱫᱟᱨ ᱠᱩᱨᱛᱤ ᱠᱚ ᱵᱟᱸᱫᱮᱭ ᱜᱮᱭᱟ ᱟᱨ ᱚᱲᱟᱜ ᱨᱮᱠᱚ ᱛᱟᱦᱮᱱ ᱠᱷᱟᱱ ᱫᱚ ᱱᱟᱭᱴᱤ ᱠᱚ ᱦᱚᱨᱚᱜᱽ ᱜᱮᱭᱟ ᱢᱩᱥᱞᱤᱢ ᱠᱚᱫᱚ ᱜᱳᱨᱠᱷᱟ ᱠᱚ ᱦᱚᱨᱚᱜᱽ ᱜᱮᱭᱟ ᱟᱞᱮ ᱚᱲᱟᱜ ᱨᱮᱫᱚ ᱡᱚᱠᱷᱚᱱ ᱯᱩᱡᱳ ᱛᱟᱦᱮᱱ ᱜᱮᱭᱟ ᱛᱚᱠᱷᱚᱱ ᱫᱚ ᱯᱟ ᱧᱪᱤᱼᱯᱟᱲᱦᱟᱴ ᱞᱮ ᱵᱟᱸᱫᱮᱭ ᱜᱮᱭᱟ ᱟᱨ ᱮᱢᱱᱤ ᱴᱟᱭᱤᱢ ᱫᱚ ᱥᱟ ᱲᱤ ᱵᱟᱝᱠᱷᱟᱱ ᱪᱩᱲᱤᱫᱟᱨ ᱵᱟᱝᱠᱷᱟᱱ ᱱᱟᱭᱴᱤ ᱞᱮ ᱦᱚᱨᱚᱜᱽ ᱜᱮᱭᱟ ᱟᱨ ᱤᱧ ᱫᱚ ᱥᱚᱵ ᱛᱷᱮᱠᱮ ᱵᱤᱥᱤᱧ ᱠᱩᱥᱤᱭᱟᱜᱼᱟ ᱥᱟ ᱲᱤ ᱟᱨ ᱪᱩᱲᱤᱫᱟᱨ ᱯᱩᱡᱳ ᱵᱟᱠᱷᱨᱟ ᱛᱮᱫᱚ ᱤᱧ ᱯᱟ ᱧᱪᱤ ᱟᱨ ᱯᱟᱲᱦᱟᱴᱤᱧ ᱵᱟᱸᱫᱮ ᱜᱮᱭᱟ ᱟᱨ ᱚᱲᱟᱜ ᱨᱮᱱ ᱦᱚᱲ ᱦᱚᱸ ᱜᱚᱜᱚ ᱛᱟᱠᱚ ᱫᱚ ᱥᱟ ᱲᱤ ᱠᱚ ᱵᱟᱸᱫᱮᱭ ᱜᱮᱭᱟ ᱟᱨ ᱵᱟᱵᱟ ᱦᱚᱲ ᱠᱚᱫᱚ ᱫᱷᱩᱛᱤ ᱦᱚᱸᱠᱚ ᱦᱚᱨᱚᱜᱽ ᱜᱮᱭᱟ ᱟᱨ ᱠᱚᱲᱟ ᱦᱚᱲ ᱠᱚᱫᱚ ᱡᱤᱱᱥ ᱯᱮᱱᱴ ᱟᱨ ᱤᱧ ᱱᱤᱭᱟᱹ ᱠᱚ ᱡᱟᱦᱟᱸ ᱰᱨᱮᱥᱤᱧ ᱦᱟᱛᱟᱣᱟ ᱚᱱᱟ ᱠᱚ ᱰᱨᱮᱥ ᱫᱚ ᱦᱟᱱᱟ ᱵᱳᱞᱯᱩᱨ ᱨᱤᱧ ᱛᱟᱦᱮᱱ ᱠᱷᱟᱱ ᱵᱳᱞᱯᱩᱨ ᱵᱟᱡᱟᱨ ᱠᱷᱚᱱ ᱦᱚᱧ ᱦᱟᱛᱟᱣ ᱜᱮᱭᱟ ᱟᱨ ᱵᱟᱝᱠᱷᱟᱱ ᱠᱳᱞᱠᱟᱛᱟ ᱵᱟᱡᱟᱨ ᱠᱷᱚᱱ ᱦᱚᱸᱧ ᱦᱟᱛᱟᱣ ᱜᱮᱭᱟ ᱟᱨ ᱢᱮᱱ ᱜᱟᱱᱚᱜᱼᱟ ᱛᱮᱦᱮᱧᱼᱜᱟᱯᱟ ᱡᱟᱦᱟᱸ ᱠᱚ ᱮᱯᱥ ᱮᱢᱟᱡᱚᱱ ᱯᱞᱤᱯᱠᱟᱨᱰ ᱢᱮᱥᱳ ᱚᱱᱟ ᱠᱚ ᱮᱯᱥ ᱠᱷᱚᱱ ᱦᱚᱸ ᱤᱧ ᱱᱤᱭᱟᱹ ᱠᱚ ᱰᱨᱮᱥᱤᱧ ᱦᱟᱛᱟᱣ ᱜᱮᱭᱟ ᱮᱵᱚᱝ ᱮᱸᱜ ᱛᱮᱦᱮᱧᱼᱜᱟᱯᱟ ᱵᱤᱫᱮᱥᱤ ᱠᱚᱣᱟᱜ ᱦᱚᱲ ᱨᱮ ᱥᱟ ᱲᱤ ᱧᱮᱞ ᱛᱮ ᱟᱭᱢᱟ ᱰᱨᱮᱥ ᱠᱚ ᱧᱮᱞ ᱛᱮ ᱵᱷᱟᱨᱚᱛ ᱨᱮᱱ ᱦᱚᱲ ᱦᱚᱸ ᱩᱱᱠᱩ ᱞᱮᱠᱟ ᱠᱚ ᱰᱨᱮᱥᱚᱜ ᱠᱟᱱᱟ ᱩᱱᱠᱩ ᱞᱮᱠᱟ ᱰᱨᱮᱥ ᱞᱮᱠᱟ ᱟᱫᱚ ᱠᱟ ᱴᱤᱡᱼᱠᱟ ᱴᱤᱡ ᱡᱟᱢᱟ ᱥᱮ ᱟᱨᱦᱚᱸ ᱡᱟᱦᱟᱱᱟᱜ ᱯᱷᱮᱥᱚᱱ ᱦᱚᱸ ᱱᱚᱛᱩᱱᱼᱱᱚᱛᱩᱱ ᱯᱷᱮᱥᱚᱱ ᱰᱨᱮᱥ ᱦᱩᱭ ᱠᱟᱱᱟ ᱚᱱᱟ ᱠᱚ ᱰᱨᱮᱥ ᱠᱚ ᱦᱚᱨᱚᱜ ᱮᱫ ᱠᱟᱱ ᱜᱮᱭᱟ